ᱟᱵᱚᱣᱟᱜ ᱥᱮᱨᱣᱟ ᱵᱟᱧᱪᱟᱣ ᱞᱟᱹᱜᱤᱫ ᱛᱮᱫᱚ ᱞᱟᱹᱠᱛᱤ ᱢᱮᱱᱟᱜ ᱠᱟᱫᱟ ᱵᱟᱦᱟ ᱥᱚᱦᱨᱟᱭ ᱫᱚᱝ ᱞᱟᱸᱜᱽᱲᱮ ᱛᱟᱨᱯᱚᱨᱮ ᱥᱮᱫᱟᱭ ᱦᱟᱯᱲᱟᱢ ᱠᱚ ᱡᱟᱦᱟᱸ ᱠᱚ ᱵᱮᱨᱮᱫ ᱫᱚᱦᱚ ᱟᱠᱟᱫ ᱫᱚ ᱵᱟᱦᱟ ᱥᱚᱦᱨᱟᱭ ᱫᱚᱝ ᱞᱟᱸᱜᱽᱲᱮ ᱵᱟᱦᱟ ᱥᱚᱦᱨᱟᱭ ᱫᱚᱝ ᱞᱟᱸᱜᱽᱲᱮ ᱫᱚ ᱟᱵᱚᱣᱟᱜ ᱵᱟᱧᱪᱟᱣ ᱫᱚᱦᱚ ᱞᱟᱹᱜᱤᱫ ᱫᱚ ᱦᱟᱲᱟᱢ ᱦᱟᱯᱲᱟᱢ ᱠᱚ ᱱᱚᱝᱠᱟ ᱜᱮ ᱡᱮᱢᱚᱱ ᱯᱤᱲᱦᱤ ᱪᱮᱛᱟᱱ ᱯᱤᱲᱦᱚ ᱡᱮᱢᱚᱱ ᱟᱵᱚ ᱦᱚᱸᱵᱚᱱ ᱫᱚᱦᱚ ᱫᱟᱲᱮᱭᱟᱜ ᱟᱨᱵᱚᱱ ᱫᱚᱦᱚᱭᱟ ᱟᱨ ᱥᱟᱱᱟᱢ ᱥᱟᱱᱛᱟᱲ ᱵᱚᱭᱦᱟ ᱠᱚᱜᱮ ᱟᱨ ᱟᱵᱚᱨᱮᱱ ᱦᱩᱰᱤᱧ ᱦᱩᱰᱤᱧ ᱜᱤᱫᱟᱹᱨ ᱠᱚᱦᱚᱸ ᱟᱵᱚ ᱵᱚᱱ ᱫᱚᱦᱚ ᱞᱮᱠᱷᱟᱱ ᱩᱱᱠᱩ ᱦᱚᱸᱠᱚ ᱧᱟᱢᱼᱟ ᱟᱨ ᱟᱵᱚ ᱵᱟᱵᱚᱱ ᱫᱚᱦᱚ ᱞᱮᱠᱷᱟᱱ ᱪᱤᱠᱟᱹ ᱛᱮᱠᱚ ᱧᱟᱢᱟ ᱚᱱᱟᱛᱤᱧ ᱢᱮᱱᱟ ᱵᱟᱦᱟ ᱥᱚᱦᱨᱟᱭ ᱫᱚᱝ ᱞᱟᱸᱜᱽᱲᱮ ᱯᱟᱛᱟ ᱪᱷᱟᱛᱟ ᱵᱟᱦᱟ ᱰᱟᱦᱟᱨ ᱥᱟᱱᱟᱢ ᱠᱚᱜᱮ ᱡᱮᱢᱚᱱ ᱵᱚᱱ ᱫᱚᱦᱚᱭ ᱢᱟ ᱟᱵᱚ ᱠᱷᱮᱨᱣᱟᱞ ᱵᱚᱭᱦᱟ ᱟᱨᱵᱚᱱ ᱫᱚᱦᱚᱭᱟ ᱟᱨᱵᱚᱱ ᱫᱚᱦᱚᱭᱟ